ᱤᱧᱟᱹᱜ ᱜᱤᱫᱽᱨᱟᱹ ᱩᱢᱮᱨ ᱠᱷᱚᱱ ᱟᱹᱰᱤ ᱩᱛᱟᱹᱨ ᱠᱩᱥᱤᱭᱟᱜᱼᱠᱩᱥᱤᱭᱟᱜ ᱠᱤᱪᱷᱩ ᱩᱭᱦᱟᱹᱨ ᱢᱮᱱᱟᱜᱼᱟ ᱡᱮᱢᱚᱱ ᱫᱟᱫᱟ ᱛᱟᱠᱚ ᱟᱹᱛᱩ ᱯᱟᱲᱟ ᱨᱮᱱ ᱫᱟᱫᱟ ᱛᱟᱠᱚ ᱡᱚᱠᱷᱚᱱ ᱵᱚᱞ ᱠᱚ ᱮᱱᱮᱡ ᱠᱟᱱ ᱛᱟᱦᱮᱱ ᱛᱚᱠᱷᱚᱱ ᱚᱱᱮ ᱡᱮ ᱮᱱᱮᱡ ᱢᱩᱫᱽ ᱨᱮ ᱜᱳᱞ ᱠᱮᱫᱟᱭ ᱟᱹᱰᱤ ᱠᱩᱥᱤ ᱛᱤ ᱛᱷᱟᱭᱚ ᱟᱛᱮ ᱫᱚᱱᱟᱛᱮ ᱥᱟᱨᱦᱟᱣ ᱞᱮ ᱮᱢᱟᱣᱟᱫᱮᱭᱟ ᱟᱫᱚ ᱚᱱᱠᱟᱜᱮ ᱜᱤᱫᱽᱨᱟᱹ ᱥᱩᱢᱟᱹᱭ ᱟᱞᱮ ᱦᱚᱸ ᱢᱚᱱᱮ ᱨᱮ ᱢᱤᱫᱴᱮᱱ ᱨᱟᱹᱥᱠᱟᱹ ᱡᱟᱜᱟᱣ ᱮᱱᱟ ᱡᱮ ᱤᱧ ᱦᱚᱸ ᱫᱟᱫᱟ ᱛᱟᱠᱚ ᱞᱮᱠᱟ ᱦᱟᱨᱟ ᱠᱟᱛᱮᱱ ᱤᱧ ᱦᱚᱸ ᱱᱚᱝᱠᱟ ᱵᱚᱞᱤᱧ ᱠᱷᱮᱞᱟ ᱚᱱᱟ ᱪᱷᱟᱲᱟ ᱦᱚᱸ ᱥᱯᱳᱨᱴᱥ ᱥᱮ ᱜᱮᱢ ᱜᱮᱢ ᱜᱮᱢ ᱧᱮᱞ ᱦᱩᱭ ᱟᱠᱟᱱᱟ ᱟᱫᱚ ᱛᱚᱠᱷᱚ ᱛᱚᱠᱷᱚᱱ ᱫᱟᱫᱟ ᱛᱟᱠᱚ ᱫᱤᱫᱤ ᱛᱟᱠᱚᱣᱟᱜ ᱚᱱᱮ ᱫᱟᱹᱲ ᱮᱱᱮᱡ ᱥᱮ ᱤᱵᱷᱮᱱᱴ ᱨᱮᱭᱟᱜ ᱡᱟᱦᱟᱸ ᱠᱷᱮᱸᱞᱳᱰ ᱠᱚ ᱦᱩᱭᱩᱜᱼᱟ ᱩᱱᱠᱩ ᱟᱹᱰᱤ ᱩᱛᱟᱹᱨ ᱥᱟᱨ ᱥᱟᱨᱦᱟᱣ ᱥᱮ ᱩᱛᱥᱟᱦᱚ ᱮᱢ ᱞᱟᱹᱜᱤᱫ ᱛᱮ ᱜᱤᱫᱽᱨᱟᱹ ᱥᱚᱢᱚᱭ ᱤᱧ ᱦᱚᱸ ᱟᱹᱰᱤ ᱟᱸᱴ ᱠᱩᱥᱤᱭᱟᱜ ᱠᱟᱛᱮᱱᱤᱧ ᱩᱭᱦᱟᱹᱨ ᱧᱟᱢ ᱮᱫᱟ ᱮᱢᱚᱱ ᱠᱤ ᱮᱱᱮᱡ ᱥᱮᱨᱮᱧ ᱥᱚᱢᱚᱭ ᱦᱚᱸ ᱡᱟᱦᱟᱸᱱᱟᱜ ᱡᱟᱦᱟᱸᱨᱮ ᱮᱱᱮᱡ ᱥᱮ ᱥᱮᱨᱮᱧ ᱱᱚᱝᱠᱟ ᱞᱟᱭᱼᱞᱟᱠᱪᱟᱨ ᱯᱟᱛᱟ ᱯᱚᱨᱚᱵ ᱠᱚᱨᱮ ᱥᱚᱨᱦᱟᱭ ᱯᱚᱨᱚᱵ ᱨᱮ ᱛᱩᱢᱫᱟᱜ ᱴᱟᱢᱟᱠ ᱨᱩ ᱥᱮ ᱮᱱᱮᱡ ᱱᱚᱣᱟ ᱠᱚᱫᱚ ᱟᱹᱰᱤ ᱠᱩᱥᱤᱭᱟᱱ ᱡᱤᱱᱤᱥ ᱟᱫᱚ ᱱᱤᱛᱳᱜ ᱩᱱᱟᱹᱜ ᱱᱚᱣᱟ ᱠᱚ ᱩᱭᱦᱟᱹᱨ ᱢᱚᱫᱽᱫᱷᱮ ᱠᱷᱚᱱ ᱦᱚᱸ ᱮᱠᱷᱚᱱ ᱵᱟᱵᱟ ᱛᱟᱠᱚ ᱱᱟᱦᱮᱞ ᱰᱟᱝᱨᱟ ᱱᱤᱭᱮ ᱵᱟᱹᱫ ᱵᱟᱹᱭᱦᱟᱹᱲ ᱨᱮ ᱪᱟᱥᱚᱜ ᱠᱚ ᱥᱮᱱᱚᱜᱼᱟ ᱛᱚᱠᱷᱚᱱ ᱦᱚᱸ ᱟᱞᱮ ᱜᱤᱫᱽᱨᱟᱹ ᱥᱚᱢᱚᱭ ᱩᱱᱠᱩ ᱛᱟᱭᱱᱚᱢᱼᱛᱟᱭᱱᱚᱢ ᱛᱮ ᱥᱮᱱ ᱠᱟᱛᱮ ᱚᱱᱮ ᱡᱮ ᱱᱟᱦᱮᱞ ᱠᱚ ᱥᱤᱭᱟ ᱚᱱᱟ ᱢᱚᱫᱽᱫᱷᱮ ᱨᱮᱦᱚᱸ ᱟᱹᱰᱤ ᱠᱩᱥᱤ ᱡᱮ ᱤᱧ ᱦᱚᱸ ᱦᱟᱨᱟ ᱠᱟᱛᱮ ᱱᱚᱠᱟᱧ ᱥᱤᱭᱳᱜ ᱥᱤᱭᱟ ᱟᱫᱚ ᱚᱱᱠᱟ ᱜᱮ ᱜᱤᱫᱽᱨᱟᱹ ᱥᱚᱢᱚᱭ ᱫᱚ ᱡᱟᱦᱟᱸᱜᱮ ᱡᱟᱦᱟᱸ ᱱᱟᱣᱟ ᱧᱮᱞᱚᱜᱼᱟ ᱚᱱᱟ ᱜᱮ ᱢᱤᱫᱴᱮᱱ ᱟᱹᱰᱤ ᱱᱟᱯᱟᱭ ᱵᱩᱡᱷᱟᱹᱜᱼᱟ ᱟᱫᱚ ᱱᱤᱛᱳᱜ ᱞᱮᱠᱟᱛᱮ ᱮᱸᱜ ᱱᱤᱭᱟᱹ ᱟᱞᱮ ᱴᱚᱴᱷᱟ ᱨᱮ ᱠᱤᱪᱷᱩ ᱵᱟᱹᱫ ᱵᱟᱹᱭᱦᱟᱹᱲ ᱪᱟᱥ ᱮᱨᱤᱭᱟ ᱦᱚᱸ ᱢᱮᱱᱟᱜᱼᱟ ᱟᱫᱚ ᱚᱱᱟ ᱠᱚ ᱢᱩᱫᱽ ᱠᱷᱚᱱ ᱱᱤᱛᱳᱜ ᱫᱚ ᱪᱟᱥ ᱟᱵᱟᱫ ᱨᱮᱜᱮ ᱯᱨᱚᱫᱷᱟᱱ ᱦᱤᱥᱟᱹᱵ ᱛᱮ ᱮᱠᱷᱚᱱ ᱪᱟᱥᱵᱟᱥ ᱜᱮ ᱠᱚᱨᱟᱣ ᱦᱩᱭᱩᱜ ᱠᱟᱱᱟ